ᱤᱧᱟᱹᱜ ᱦᱩᱫᱤᱥ ᱫᱚ ᱱᱚᱣᱟ ᱠᱟᱱᱟ ᱠᱤ ᱟᱵᱚᱣᱟᱜ ᱯᱚᱨᱚᱵᱽ ᱯᱩᱱᱟᱹᱭ ᱨᱮ ᱛᱩᱢᱫᱟᱜ ᱛᱮᱜᱮ ᱵᱚᱱ ᱮᱱᱮᱡᱽᱼᱟ ᱟᱨ ᱟᱵᱚᱣᱟᱜ ᱦᱚᱨᱚᱜ ᱵᱟᱸᱫᱮ ᱫᱚ ᱥᱟᱭᱟ ᱥᱟᱹᱲᱤ ᱛᱮᱜᱮ ᱡᱷᱟᱹᱞ ᱥᱟᱹᱲᱤ ᱯᱟᱹᱧᱪᱤ ᱥᱟᱹᱲᱤ ᱜᱮᱵᱚᱱ ᱦᱚᱨᱚᱜᱟ ᱟᱨ ᱟᱨ ᱱᱮᱛᱟᱨ ᱢᱟ ᱵᱟᱡᱟᱨ ᱥᱮᱫ ᱠᱚ ᱪᱟᱞᱟᱜ ᱠᱟᱱᱟ ᱟᱨ ᱡᱤᱱᱥ ᱫᱚᱛᱚᱣᱟᱛᱮᱫ ᱜᱚᱴᱟ ᱠᱚ ᱫᱟᱬᱟ ᱵᱟᱲᱟᱭ ᱠᱟᱱᱟ ᱟᱨ ᱢᱟᱨᱟᱝ ᱦᱚᱲ ᱠᱚᱦᱚᱸ ᱵᱟᱝ ᱠᱚ ᱢᱟᱱᱟᱭᱮᱫ ᱠᱚᱣᱟ ᱟᱨ ᱟᱵᱚᱣᱟᱜ ᱜᱚᱰ ᱡᱚᱦᱟᱨ ᱠᱚ ᱠᱚ ᱦᱤᱲᱤᱧ ᱪᱟᱵᱟᱭᱮᱜᱼᱟ ᱛᱚ ᱚᱱᱟ ᱠᱚᱫᱚ ᱩᱭᱦᱟᱹᱨ ᱫᱚᱨᱠᱟᱨ ᱜᱮ ᱟᱨ ᱱᱮᱛᱟᱨ ᱢᱟ ᱯᱚᱨᱚᱵᱽ ᱯᱩᱱᱟᱹᱭ ᱨᱮ ᱵᱚᱠᱥ ᱠᱚᱠᱚ ᱟᱹᱜᱩᱭᱮᱫᱼᱟ ᱛᱚ ᱚᱱᱟ ᱫᱚ ᱵᱟᱝ ᱟᱹᱜᱩ ᱫᱚᱨᱠᱟᱨ ᱛᱚ ᱢᱟᱺᱡᱷᱤ ᱵᱟᱵᱟ ᱴᱷᱮᱱ ᱢᱮᱱ ᱦᱩᱭᱩᱜᱼᱟ ᱠᱤ ᱵᱚᱠᱥ ᱠᱚᱫᱚ ᱟᱞᱚ ᱠᱚ ᱟᱹᱜᱩᱭ ᱢᱟ ᱪᱤᱠᱟᱹᱛᱮᱥᱮ ᱚᱱᱟ ᱫᱚ ᱟᱵᱚᱣᱟᱜ ᱫᱚ ᱵᱟᱝ ᱠᱟᱱᱟ ᱮᱱᱠᱷᱟᱱ ᱵᱚᱠᱥ ᱠᱚᱠᱚ ᱟᱹᱜᱩᱭᱟ ᱛᱚ ᱡᱚᱛᱚ ᱦᱚᱲ ᱚᱱᱛᱮ ᱜᱮᱠᱚ ᱪᱟᱞᱟᱜᱼᱟ ᱩᱱ ᱟᱨ ᱛᱩᱢᱫᱟᱜ ᱴᱟᱢᱟᱠ ᱫᱚ ᱚᱠᱚᱭ ᱦᱚᱸᱠᱚ ᱵᱟᱝᱟᱜᱼᱟ ᱚᱱᱠᱟ ᱛᱮᱜᱮ ᱟᱵᱚᱣᱟᱜ ᱮᱱᱮᱡᱽ ᱫᱚᱵᱚᱱ ᱪᱟᱵᱟᱭᱟ ᱭᱟ ᱦᱤᱲᱤᱧᱟᱵᱚᱱ ᱛᱟᱭᱚᱢ ᱛᱮᱫᱚ ᱡᱟᱦᱟᱸᱭ ᱦᱤᱡᱩᱜ ᱯᱤᱲᱦᱤ ᱠᱚᱫᱚ ᱩᱱᱠᱩ ᱫᱚ ᱱᱚᱣᱟ ᱵᱟᱨᱮ ᱛᱮᱭᱟᱜ ᱪᱮᱫ ᱦᱚᱸ ᱵᱟᱠᱚ ᱵᱟᱲᱟᱭᱟ ᱚᱱᱟ ᱞᱟᱹᱜᱤᱫ ᱤᱧ ᱢᱮᱱᱮᱫᱼᱟ ᱠᱤ ᱟᱵᱚᱣᱟᱜ ᱡᱟᱦᱟᱸ ᱠᱟᱱᱟ ᱚᱱᱟ ᱛᱮᱜᱮ ᱟᱵᱚ ᱫᱚᱵᱚᱱ ᱪᱟᱞᱟᱜᱼᱟ ᱫᱤᱠᱩ ᱠᱚᱣᱟᱜ ᱛᱮᱫᱚ ᱵᱟᱝᱵᱚᱱ ᱪᱟᱞᱟᱜᱼᱟ ᱵᱟᱠᱷᱟᱱ ᱟᱵᱚᱣᱟᱜ ᱱᱟᱜᱟᱢ ᱨᱮᱫᱚ ᱪᱮᱫᱦᱚᱸ ᱵᱟᱝᱜᱮ ᱛᱟᱦᱮᱱᱟ ᱚᱱᱟ ᱞᱟᱹᱜᱤᱫ ᱤᱧ ᱢᱮᱱᱮᱫᱼᱟ ᱢᱟᱺᱡᱷᱤ ᱵᱟᱵᱟ ᱜᱮ ᱱᱚᱣᱟ ᱫᱚᱭ ᱠᱚᱨᱟᱣ ᱫᱟᱲᱮᱭᱟᱜᱼᱟ ᱠᱤ ᱟᱵᱚᱣᱟᱜ ᱠᱟᱞᱪᱟᱨ ᱫᱚᱵᱚᱱ ᱟᱵᱚ ᱵᱚᱱ ᱵᱟᱧᱪᱟᱣ ᱫᱚᱦᱚ ᱠᱟᱜᱼᱟ